ᱤᱧ ᱫᱚ ᱪᱮᱬᱮ ᱧᱮᱞ ᱞᱟᱹᱜᱤᱫ ᱵᱤᱨ ᱵᱩᱨᱩ ᱠᱩᱧ ᱫᱟᱬᱟᱱ ᱠᱟᱱᱟ ᱟᱞᱮ ᱟᱛᱳ ᱥᱩᱨ ᱨᱮ ᱢᱟᱨᱟᱝ ᱵᱩᱨᱩ ᱢᱮᱱᱟᱜᱼᱟ ᱚᱱᱟ ᱵᱩᱨᱩ ᱨᱮᱱᱟᱜ ᱧᱩᱛᱩᱢ ᱫᱚ ᱵᱟᱝᱠᱟ ᱵᱩᱨᱩ ᱠᱟᱱᱟ ᱠᱚ ᱧᱟᱢ ᱞᱮᱱᱠᱷᱟᱱ ᱟᱛᱳᱨᱮᱱ ᱠᱚᱲᱟ ᱠᱚ ᱥᱟᱞᱟᱜ ᱡᱚᱴᱟᱣ ᱠᱟᱛᱮ ᱵᱩᱨᱩ ᱫᱟᱬᱟᱱ ᱠᱚ ᱥᱟᱸᱜᱷᱟᱨ ᱠᱚ ᱞᱮᱠᱟ ᱞᱮ ᱪᱟᱞᱟᱜᱼᱟ ᱟᱨ ᱚᱱᱟ ᱠᱚᱨᱮ ᱟᱹᱰᱤ ᱞᱮᱠᱟᱱ ᱪᱮᱬᱮ ᱪᱤᱯᱨᱩᱫ ᱠᱚ ᱞᱮ ᱧᱮᱞ ᱠᱚᱣᱟ ᱵᱩᱨᱩ ᱪᱮᱬᱮ ᱟᱨ ᱩᱱᱠᱩᱭᱟᱜ ᱨᱟᱜ ᱨᱟᱹᱲ ᱟᱲᱟᱝ ᱠᱚᱦᱚᱸ ᱟᱹᱰᱤ ᱞᱮᱠᱟ ᱢᱮᱱᱟᱜᱼᱟ ᱟᱨ ᱪᱮᱬᱮ ᱦᱚᱸ ᱵᱷᱮᱜᱟᱨ ᱵᱷᱮᱜᱟᱨ ᱪᱮᱦᱨᱟ ᱵᱷᱮᱜᱟᱨ ᱵᱷᱮᱜᱟᱨ ᱨᱚᱝ ᱢᱮᱱᱟᱜ ᱛᱟᱠᱚᱣᱟ ᱟᱨ ᱟᱛᱳ ᱨᱮᱱᱟᱜ ᱴᱟᱺᱰᱤ ᱠᱚᱨᱮ ᱜᱚᱰᱟ ᱠᱚᱨᱮ ᱦᱚᱸ ᱟᱹᱰᱤ ᱞᱮᱠᱟᱱ ᱪᱮᱬᱮ ᱢᱮᱱᱟᱜ ᱟᱠᱟᱫ ᱠᱚᱣᱟ ᱪᱮᱬᱮ ᱠᱚᱦᱚᱸ ᱚᱱᱟ ᱜᱚᱰᱟ ᱠᱚᱨᱮ ᱵᱟᱹᱫᱽ ᱵᱟᱹᱭᱦᱟᱹᱲ ᱠᱚᱨᱮᱱᱟᱜ ᱟᱲᱮ ᱠᱚᱨᱮ ᱦᱚᱸ ᱠᱚ ᱟᱲᱮ ᱠᱚᱨᱮᱱᱟᱜ ᱫᱟᱨᱮ ᱠᱚᱨᱮ ᱠᱚ ᱛᱟᱦᱮᱱ ᱩᱱᱠᱩ ᱠᱚ ᱚᱱᱟ ᱠᱚᱨᱮ

ᱧᱮᱞᱮᱫ ᱠᱩᱣᱟᱹᱧ

ᱥᱩᱨ ᱠᱚᱨᱮ ᱫᱚ

ᱠᱤᱥᱱᱤ ᱠᱚ ᱛᱟᱨᱣᱟ

ᱠᱩᱲᱤ ᱨᱤᱪᱤ ᱠᱤᱠᱨᱤ ᱪᱮᱬᱮ ᱠᱚ ᱯᱟᱨᱣᱟ ᱠᱩᱭᱞᱤ ᱪᱮᱬᱮ ᱥᱟᱥᱟᱝ ᱛᱮᱢ ᱢᱤᱨᱩ ᱪᱮᱬᱮ ᱮᱢᱟᱱ ᱛᱮᱢᱟᱱ ᱟᱹᱰᱤ ᱞᱮᱠᱟᱱ ᱪᱮᱱᱮᱞᱮ ᱨᱮ ᱪᱮᱫ ᱥᱟᱶᱛᱮ ᱤᱧᱦᱚᱧ ᱧᱮᱞᱮᱫ ᱟᱹᱰᱤ ᱜᱮ ᱟᱹᱰᱤ ᱞᱮᱠᱟᱱ ᱪᱮᱬᱮ ᱵᱤᱨ ᱪᱮᱬᱮ ᱦᱚᱸ ᱢᱮᱱᱟᱜ ᱠᱚ ᱩᱱᱠᱩ ᱠᱚ ᱚᱱᱟ ᱠᱚᱨᱮ ᱧᱮᱼᱧᱮᱞᱤᱧ ᱫᱟᱬᱟᱱ ᱠᱟᱱᱟ